ᱴᱤᱵᱷᱤ ᱡᱟᱦᱟᱸ ᱠᱟᱱᱟ ᱴᱤᱵᱷᱤ ᱴᱤᱵᱷᱤ ᱨᱮ ᱟᱭᱢᱟ ᱠᱤᱪᱷᱩ ᱵᱚᱱ ᱵᱟᱰᱟᱭ ᱧᱟᱢ ᱫᱟᱲᱮᱭᱟᱜᱼᱟ ᱡᱮᱢᱚᱱ ᱱᱤᱭᱩᱥ ᱠᱚ ᱢᱟᱱᱮ ᱠᱷᱚᱵᱚᱨ ᱠᱚ ᱮᱛᱚᱦᱚᱵ ᱠᱟᱛᱮᱜ ᱱᱟᱱᱟ ᱱᱟᱱᱟᱦᱩᱱᱟᱹᱨ ᱡᱮᱞᱟ ᱨᱮᱭᱟᱜ ᱯᱚᱥᱪᱤᱢᱵᱚᱝᱜᱚ ᱨᱮᱭᱟᱜ ᱜᱚᱴᱟ ᱵᱷᱟᱨᱚᱛ ᱵᱚᱨᱥᱚ ᱨᱮᱭᱟᱜ ᱥᱮ ᱚᱱᱟ ᱵᱮᱜᱚᱨ ᱦᱚᱸ ᱜᱚᱴᱟ ᱫᱷᱟᱹᱨᱛᱤ ᱡᱟᱠᱟᱛ ᱨᱮᱭᱟᱜ ᱡᱮᱜᱮᱫ ᱡᱟᱠᱟᱛ ᱜᱚᱴᱟ ᱨᱮᱱᱟᱜ ᱠᱷᱚᱵᱚᱨ ᱠᱚᱵᱚᱱ ᱧᱟᱢ ᱫᱟᱲᱮᱭᱟᱜᱼᱟ ᱴᱤᱵᱷᱤ ᱨᱮᱱᱟᱜ ᱴᱷᱤᱠ ᱡᱮᱢᱚᱱ ᱵᱷᱟᱜᱮ ᱫᱤᱠ ᱦᱚᱸ ᱢᱮᱱᱟᱜᱼᱟ ᱚᱱᱠᱟᱜᱮ ᱴᱤᱵᱷᱤ ᱨᱮᱭᱟᱜ ᱠᱷᱟᱨᱟᱯ ᱠᱷᱟᱨᱟᱯ ᱫᱤᱠ ᱦᱚᱸ ᱱᱟᱥᱮ ᱢᱮᱱᱟᱜᱼᱟ ᱠᱤᱱᱛᱩ ᱵᱚᱨᱛᱚᱢᱟᱱ ᱡᱩᱜᱽ ᱨᱮᱫᱚ ᱱᱚᱣᱟ ᱴᱮᱠᱱᱳᱞᱚᱡᱤ ᱡᱩᱜᱽ ᱨᱮᱫᱚ ᱴᱤᱵᱷᱤ ᱮᱠᱟᱞ ᱜᱮ ᱞᱟᱹᱠᱛᱤ ᱠᱟᱱᱟ ᱡᱚᱛᱚ ᱦᱚᱲᱟᱜ ᱚᱲᱟᱜ ᱨᱮ ᱡᱮᱢᱚᱱ ᱫᱩᱱᱭᱟᱹ ᱨᱮ ᱪᱮᱫ ᱪᱤᱠᱟᱹᱭᱮᱱᱟ ᱱᱚᱣᱟ ᱠᱚ ᱠᱷᱚᱵᱚᱨ ᱟᱹᱰᱤ ᱞᱟᱹᱠᱛᱤ ᱢᱮᱱᱟᱜᱼᱟ ᱱᱤᱛ ᱠᱟᱛᱮᱜ ᱡᱟᱦᱟᱸ ᱥᱤᱪᱩᱭᱮᱥᱮᱱ ᱥᱮ ᱵᱚᱨᱛᱚᱢᱟᱱ ᱨᱮ ᱡᱚᱛᱚᱦᱚᱲ ᱡᱚᱛᱦᱚᱲᱟᱜ ᱚᱲᱟᱜ ᱨᱮ ᱞᱟᱹᱠᱛᱤ ᱢᱮᱱᱟᱜᱼᱟ ᱡᱮᱦᱮᱛᱩ ᱡᱚᱛᱦᱚᱲ ᱜᱮ ᱱᱤᱛᱚᱜ ᱠᱚᱢ ᱵᱮᱥᱤ ᱵᱚᱱ ᱚᱞᱚᱜ ᱯᱟᱲᱦᱟᱜ ᱠᱟᱱᱟ ᱚᱱᱟ ᱠᱟᱨᱛᱮ ᱱᱟᱱᱟᱦᱩᱱᱟᱹᱨ ᱠᱷᱚᱵᱚᱨ ᱵᱟᱰᱟᱭ ᱨᱮᱭᱟᱜ ᱞᱟᱹᱠᱛᱤ ᱢᱮᱱᱟᱜᱼᱟ ᱚᱱᱟ ᱞᱟᱹᱜᱤᱫ ᱛᱮ ᱴᱤᱵᱷᱤ ᱫᱚ ᱢᱟᱨᱟᱝ ᱢᱤᱫ ᱯᱞᱟᱴᱯᱷᱚᱨᱚᱢ ᱠᱟᱱᱟ ᱡᱟᱦᱟᱸ ᱫᱟᱨᱟᱭ ᱛᱮ ᱱᱤᱛᱚᱜ ᱴᱤᱵᱷᱤ ᱪᱷᱟᱲᱟ ᱦᱚᱸ ᱱᱟᱱᱟᱦᱩᱱᱟᱹᱨ ᱢᱳᱵᱟᱭᱤᱞ ᱯᱷᱳᱱ ᱞᱮᱯᱴᱚᱯ ᱴᱮᱯ ᱮᱢᱟᱱ ᱮᱢᱟᱱ ᱥᱳᱥᱟᱞ ᱢᱤᱰᱤᱭᱟ ᱫᱟᱨᱟᱭ ᱛᱮᱦᱚᱸ ᱟᱹᱰᱤᱜᱟᱱ ᱱᱟᱱᱟ ᱦᱩᱱᱟᱹᱨ ᱠᱷᱚᱵᱚᱨ ᱠᱚ ᱧᱟᱢᱚᱜᱼᱟ ᱴᱤᱵᱷᱤ ᱨᱮ ᱡᱮᱢᱚᱱ ᱟᱢ ᱮᱠᱴᱤᱝ ᱫᱟᱨᱟᱭ ᱛᱮ ᱢᱤᱣᱡᱤᱠ ᱥᱤᱝ ᱰᱮᱱᱥᱤᱝ ᱫᱟᱨᱟᱭ ᱛᱮᱦᱚᱸ ᱡᱮᱢᱚᱱ ᱞᱟᱹᱴᱩ ᱞᱟᱹᱴᱩ ᱯᱞᱟᱴᱯᱷᱚᱨᱚᱢ ᱨᱮ ᱪᱟᱞᱟᱣ ᱠᱟᱛᱮᱜ ᱟᱨ ᱴᱤᱵᱷᱤ ᱥᱟᱢᱟᱝ ᱨᱮ ᱳᱯᱮᱱᱤᱭᱚᱱ ᱮᱢ ᱠᱟᱛᱮᱜ ᱩᱫᱩᱜ ᱥᱚᱫᱚᱨ ᱠᱟᱛᱮᱜ ᱱᱟᱱᱟᱦᱩᱱᱟᱹᱨ ᱴᱟᱠᱟ ᱥᱮ ᱠᱟᱹᱣᱰᱤ ᱟᱹᱨᱤᱛᱮ ᱱᱟᱱᱟᱦᱩᱱᱟᱹᱨ ᱴᱟᱠᱟ ᱠᱚᱢ ᱠᱟᱹᱢᱟᱹᱭ ᱫᱟᱲᱮᱭᱟᱜᱼᱟ ᱚᱱᱟ ᱥᱟᱶᱼᱥᱟᱶᱛᱮ ᱴᱤᱵᱷᱤ ᱡᱟᱦᱟᱸ ᱥᱚᱯᱷᱴᱤᱭᱟᱨ ᱠᱚ ᱪᱟᱞᱟᱜ ᱜᱮᱭᱟ ᱚᱱᱟ ᱠᱚ ᱰᱤᱡᱟᱭᱤᱱ ᱟᱨ ᱮᱢᱟᱱ ᱮᱢᱟᱱ ᱴᱤᱵᱷᱤ ᱡᱟᱦᱟᱸ ᱴᱮᱠᱱᱳᱞᱚᱡᱤ ᱡᱩᱜᱽ ᱨᱮ ᱡᱟᱦᱟᱸ ᱱᱚᱣᱟ ᱴᱤᱵᱷᱤ ᱨᱮᱱᱟᱜ ᱵᱮᱵᱚᱦᱟᱨ ᱟᱹᱰᱤ ᱛᱮᱫ ᱜᱮ ᱵᱟᱹᱲᱛᱤᱭᱟ